ᱦᱳᱭ ᱪᱟᱹᱥᱤᱭᱟᱜ ᱜᱩᱡᱩᱜ ᱤᱫᱤ ᱠᱟᱛᱮ ᱤᱧ ᱵᱷᱟᱵᱽᱱᱟ ᱤᱧ ᱥᱮᱭᱟᱨ ᱫᱟᱲᱮᱭᱟᱜᱼᱟ ᱢᱮᱱᱠᱷᱟᱱ ᱪᱟᱹᱥᱤ ᱫᱚ ᱡᱟᱦᱟᱸ ᱚᱠᱛᱚ ᱠᱚ ᱪᱟᱥᱟ ᱚᱱᱟ ᱚᱠᱛᱚ ᱫᱟᱨᱮ ᱨᱮ ᱛᱤᱸᱡᱩ ᱠᱚ ᱞᱟᱜᱟᱣ ᱞᱮᱱᱠᱷᱟᱱ ᱪᱟᱹᱥᱤᱭᱟᱜ ᱫᱚ ᱟᱹᱰᱤᱜᱮ ᱞᱳᱠᱥᱟᱱ ᱢᱮᱱᱠᱷᱟᱱ ᱡᱟᱦᱟᱸ ᱥᱤᱛᱩᱝ ᱫᱤᱱ

ᱵᱮᱥᱤ ᱥᱤᱛᱩᱝ ᱞᱮᱠᱷᱟᱱ ᱫᱟᱨᱮ ᱜᱚᱡᱚᱜᱼᱟ ᱚᱱᱟ ᱦᱚᱭᱛᱮ ᱥᱤᱛᱩᱝ ᱫᱤᱱ ᱡᱟᱦᱟᱸ ᱫᱟᱨᱮ ᱡᱤᱣᱮᱫ ᱛᱟᱦᱮᱱᱟ ᱟᱨ ᱪᱟᱹᱥᱤᱭᱟᱜ ᱞᱳᱠᱥᱟᱱ ᱵᱟᱝ ᱦᱩᱭᱩᱜ ᱢᱟ ᱚᱱᱟ ᱦᱩᱭᱮᱛᱮ ᱩᱱᱠᱩ ᱚᱱᱠᱟᱱᱟᱜ ᱜᱮ ᱫᱟᱨᱮ ᱠᱚ ᱞᱟᱜᱟᱣᱟ ᱟᱨ ᱨᱟᱵᱟᱝ ᱫᱤᱱ ᱦᱚᱸ ᱥᱚᱵᱡᱤ ᱠᱚ ᱪᱟᱥ ᱜᱮᱭᱟ ᱠᱚ ᱡᱟᱛᱮ ᱯᱷᱚᱥᱚᱞ ᱨᱮ ᱛᱤᱸᱡᱩ ᱠᱚ ᱵᱟᱠᱚ ᱦᱩᱭᱩᱜ ᱢᱟ ᱚᱱᱟ ᱠᱷᱟᱹᱛᱤᱨ ᱪᱟᱹᱥᱤ ᱥᱟᱨ ᱠᱚ ᱨᱟᱱ ᱠᱚᱠᱚ ᱮᱥᱯᱨᱮᱣᱟᱜᱼᱟ ᱢᱮᱱᱠᱷᱟᱱ ᱱᱚᱣᱟ ᱞᱟᱹᱜᱤᱫ ᱫᱚ ᱥᱚᱨᱠᱟᱨᱟᱜ ᱵᱚᱱᱫᱮᱡᱽ ᱦᱟᱛᱟᱣ ᱫᱚ ᱞᱟᱹᱠᱛᱤ ᱜᱮᱭᱟ ᱫᱟᱜ ᱫᱤᱱ ᱠᱷᱮᱛ ᱨᱮ ᱟᱭᱢᱟ ᱫᱟᱜ ᱡᱚᱢᱟᱣ ᱞᱮᱱᱠᱷᱟᱱ ᱪᱟᱹᱥᱤᱭᱟᱜ ᱡᱟᱹᱥᱛᱤ ᱞᱳᱠᱥᱟᱱ ᱦᱩᱭᱩᱜᱼᱟ ᱚᱱᱟ ᱠᱷᱟᱹᱛᱤᱨ ᱥᱚᱚᱨᱠᱟᱨ ᱠᱮ ᱫᱟᱜ ᱨᱮᱱᱟᱜ ᱵᱮᱵᱚᱥᱛᱟ ᱦᱟᱛᱟᱣ ᱦᱩᱭᱩᱜ ᱢᱟ ᱪᱮᱫᱟᱜ ᱥᱮ ᱚᱱᱟ ᱚᱠᱛᱚ ᱨᱮ ᱠᱷᱮᱛ ᱨᱮ ᱫᱟᱜ ᱡᱚᱢᱟᱣ ᱞᱮᱱᱠᱷᱟᱱ ᱪᱟᱹᱥᱤᱭᱟᱜ ᱟᱭᱢᱟ ᱞᱳᱠᱥᱟᱱ ᱦᱩᱭᱩᱜᱼᱟ ᱯᱷᱚᱥᱚᱞ ᱠᱚ ᱵᱟᱹᱲᱤᱡᱚᱜᱼᱟ ᱚᱱᱟ ᱠᱷᱟᱹᱛᱤᱨ ᱥᱚᱨᱠᱟᱨ ᱜᱮ ᱵᱚᱱᱫᱮᱡᱽ ᱦᱟᱛᱟᱣ ᱞᱟᱹᱠᱛᱤ ᱠᱟᱱᱟ ᱡᱟᱛᱮ ᱥᱚᱨᱠᱟᱨ ᱚᱱᱟ ᱫᱟᱜ ᱡᱩᱫᱟᱹ ᱥᱮᱜ ᱤᱫᱤ ᱨᱮᱭᱟᱜ ᱵᱮᱵᱚᱥᱛᱷᱟᱭ ᱢᱟ ᱱᱚᱣᱟᱜᱮ ᱥᱚᱨᱠᱟᱨᱟᱜ ᱵᱚᱱᱫᱮᱡᱽ ᱫᱚ ᱞᱟᱹᱠᱛᱤ ᱠᱟᱱᱟ